ᱤᱧᱦᱚᱸ ᱤᱧᱟᱹᱜ ᱠᱟᱛᱷᱟ ᱜᱤᱧ ᱞᱟᱹᱭᱮᱫ ᱛᱟᱵᱳᱱᱟ ᱢᱮᱱᱠᱷᱟᱱ ᱥᱮᱨᱮᱧ ᱫᱚ ᱥᱮᱨᱮᱧ ᱪᱮᱛᱟᱱ ᱨᱮᱦᱚᱸ ᱤᱧᱦᱚᱸ ᱟᱹᱰᱤ ᱟᱸᱴ ᱥᱮᱨᱮᱧᱮᱜ ᱛᱟᱸᱦᱮᱱ ᱜᱮᱭᱟ ᱟᱨ ᱥᱮᱨᱮᱧ ᱨᱮᱜᱮ ᱤᱧᱦᱚᱸ ᱟᱹᱰᱤ ᱟᱸᱴ ᱱᱮᱥᱟ ᱛᱟᱸᱦᱮ ᱠᱟᱱ ᱛᱤᱧᱟᱹ ᱢᱮᱱᱠᱷᱟᱱ ᱤᱧ ᱨᱮᱱ ᱠᱚᱲᱟᱜᱮ ᱟᱹᱰᱤ ᱠᱚᱥᱴᱚ ᱠᱟᱛᱮᱫ ᱯᱟᱲᱦᱟᱜ ᱤᱧ ᱪᱮᱫ ᱦᱚᱪᱚ ᱠᱮᱫᱮᱭᱟ ᱪᱮᱫ ᱜᱮ ᱞᱟᱦᱟ ᱠᱷᱚᱱᱜᱮ ᱤᱧ ᱴᱷᱮᱡ ᱜᱤᱧ ᱪᱮᱫ ᱟᱭ ᱠᱟᱱ ᱛᱟᱸᱦᱮᱱᱟ ᱟᱨᱠᱤ ᱥᱟᱱᱛᱟᱞᱤ ᱥᱮᱨᱮᱧ ᱢᱟᱱᱮ ᱫᱤᱠᱩ ᱠᱚᱣᱟᱜ ᱦᱚᱸ ᱥᱮᱨᱮᱧ ᱨᱚᱵᱤᱱᱫᱽᱨᱚ ᱥᱚᱝᱜᱤᱛ ᱛᱟᱨᱯᱚᱨᱮ ᱱᱩᱡᱨᱩᱞ ᱜᱤᱛᱤ ᱚᱱᱮ ᱚᱱᱟᱠᱚ ᱚᱱᱟ ᱠᱚᱜᱮ ᱤᱧ ᱴᱷᱮᱡ ᱜᱤᱧ ᱪᱮᱫ ᱟᱭ ᱠᱟᱱ ᱮᱵᱟᱨ ᱪᱮᱫ ᱪᱮᱫ ᱛᱮ ᱮᱵᱟᱨ ᱵᱷᱟᱹᱜᱤ ᱥᱮᱜ ᱮ ᱪᱟᱞᱟᱣ ᱮᱱᱟᱭ ᱞᱟᱦᱟᱭᱮᱱᱟᱭ ᱞᱟᱦᱟ ᱞᱟᱦᱟᱛᱮ ᱟᱫᱚ ᱵᱤᱥᱥᱚ ᱵᱷᱟᱨᱚᱛᱤᱨᱮ ᱩᱱᱤ ᱦᱚᱸ ᱚᱸᱰᱮ ᱜᱤᱧ ᱵᱷᱚᱛᱛᱤ ᱠᱮᱫᱮᱭᱟ ᱟᱫᱚ ᱵᱤᱥᱥᱚ ᱵᱷᱟᱨᱚᱛᱤᱨᱮᱧ ᱵᱷᱚᱨᱛᱤ ᱠᱮᱫᱮ ᱠᱷᱟᱡ ᱚᱸᱰᱮᱜᱮ ᱥᱚᱝᱜᱤᱛ ᱵᱷᱚᱵᱚᱱ ᱨᱮ ᱚᱸᱰᱮᱜᱮ ᱵᱤᱥᱥᱚ ᱵᱷᱟᱨᱚᱛᱤ ᱨᱮ ᱢᱟᱥᱴᱟᱨ ᱰᱤᱜᱽᱨᱤᱭ ᱠᱚᱢᱯᱤᱞᱤᱴ ᱠᱮᱫᱟ ᱢᱟᱥᱴᱟᱨ ᱰᱤᱜᱽᱨᱤ ᱠᱚᱢᱯᱤᱞᱤᱴ ᱠᱟᱛᱮᱫ ᱟᱫᱚ ᱱᱮᱛᱟᱨ ᱫᱚ ᱟᱹᱰᱤ ᱟᱹᱰᱤ ᱡᱟᱭᱜᱟᱭ ᱪᱟᱞᱟᱜ ᱠᱟᱱᱟ ᱫᱤᱥᱚᱢ ᱫᱤᱥᱚᱢ ᱫᱩᱢᱠᱟ ᱵᱤᱦᱟᱨ ᱡᱷᱟᱠᱷᱚᱱᱰ ᱢᱟᱱᱮ ᱛᱮᱦᱤᱧ ᱦᱟᱹᱵᱤᱡ ᱛᱮᱦᱤᱧ ᱦᱟᱹᱵᱤᱡᱛᱮ ᱮᱠᱩᱥᱴᱟ ᱫᱤᱥᱚᱢᱮ ᱟᱹᱪᱩᱨᱚᱜᱼᱟ ᱡᱟᱨᱢᱟᱱ ᱡᱟᱯᱟᱱ ᱤᱝᱞᱚᱱᱰ ᱯᱷᱚᱨᱮᱱ ᱮᱠᱩᱥᱴᱟ ᱫᱤᱥᱚᱢᱮ ᱟᱹᱪᱩᱨᱚᱜ ᱠᱟᱱᱟ ᱟᱯᱮ ᱦᱚᱯᱮ ᱧᱮᱞ ᱠᱟᱫᱮᱭᱟ ᱱᱤᱛ ᱦᱟᱹᱵᱤᱡ ᱦᱚᱸ ᱟᱯᱮ ᱦᱚᱭᱛᱳ ᱩᱱᱤᱭᱟᱜ ᱥᱮᱨᱮᱧᱨᱮ ᱠᱮᱥᱮᱴ ᱨᱮ ᱴᱤᱵᱷᱤ ᱠᱚᱨᱮ ᱦᱚᱭᱛᱳ ᱯᱮ ᱟᱸᱡᱚᱢᱮᱫ ᱜᱮᱭᱟ ᱛᱳ ᱮᱠᱷᱚᱱ ᱟᱯᱟᱛᱚᱛᱚ ᱱᱩᱭ ᱜᱮ ᱟᱹᱰᱤ ᱟᱸᱴ ᱠᱚᱥᱴᱚ ᱠᱟᱛᱮᱫ ᱦᱟᱨᱟ ᱟᱠᱟᱱᱟ ᱦᱚᱭᱛᱳ ᱟᱹᱰᱤ ᱟᱸᱴ ᱟᱭᱢᱟ ᱡᱟᱭᱜᱟᱭ ᱟᱭᱢᱟ ᱫᱤᱥᱚᱢ ᱡᱟᱭᱜᱟᱭ ᱨᱚᱛᱷᱤᱱ ᱠᱤᱥᱠᱩ ᱱᱤᱛ ᱦᱟᱹᱵᱤᱡᱛᱮ ᱢᱤᱫ ᱠᱟᱛᱷᱟ ᱛᱮᱜᱮ ᱜᱳᱴᱟ ᱫᱤᱥᱚᱢ ᱨᱮᱱ ᱠᱚ ᱪᱤᱱᱦᱟᱹᱣ ᱮᱭᱟ ᱨᱚᱛᱷᱤᱱ ᱠᱤᱥᱠᱩ ᱟᱫᱚ ᱱᱩᱭᱜᱮ ᱟᱯᱟᱛᱚᱛᱚ ᱟᱵᱚ ᱥᱟᱱᱛᱟᱲ ᱢᱚᱫᱫᱷᱮ ᱱᱩᱭᱜᱮ ᱮᱠᱷᱚᱱ ᱫᱮᱥ ᱵᱤᱫᱮᱥ ᱥᱤᱝᱜᱟᱨ ᱢᱮᱱᱛᱮ ᱞᱮᱠᱷᱟᱣᱟᱠᱟᱱᱟ ᱟᱨ ᱥᱤᱝᱜᱟᱨ ᱢᱮᱱᱛᱮ ᱜᱳᱴᱟ ᱫᱤᱥᱚᱢ ᱦᱚᱲᱠᱚ ᱪᱤᱱᱦᱟᱹᱣ ᱮ ᱠᱟᱱᱟ ᱱᱤᱭᱟᱹᱜᱮ ᱢᱮᱱ ᱠᱟᱛᱮᱫ ᱤᱧ